ᱫᱷᱚᱱ ᱫᱩᱨᱤᱵᱽ ᱨᱮᱭᱟᱜ ᱟᱹᱠᱩᱞᱟᱱ ᱤᱧᱟᱹᱜ ᱤᱧᱟᱹᱜ ᱴᱚᱴᱷᱟᱨᱮ ᱦᱚᱲ ᱠᱚ ᱟᱹᱰᱤᱜᱮ ᱦᱟᱨᱠᱮᱛ ᱥᱟᱥᱮᱛ ᱜᱮᱭᱟ ᱚᱠᱟ ᱚᱠᱟ ᱥᱮᱨᱢᱟ ᱫᱚ ᱪᱟᱥᱼᱵᱟᱥ ᱠᱟᱹᱢᱤ ᱠᱚ ᱵᱟᱝ ᱦᱩᱭᱩᱜ ᱜᱮᱭᱟ ᱚᱱᱟ ᱥᱮᱨᱢᱟ ᱫᱚ ᱪᱟᱥ ᱵᱟᱝ ᱦᱩᱭ ᱞᱮᱱᱠᱷᱟᱱ ᱟᱹᱰᱤ ᱜᱮᱞᱮ ᱦᱟᱨᱠᱮᱛᱚᱜᱼᱟ ᱡᱚᱢ ᱠᱚ ᱨᱮᱭᱟᱜ ᱟᱹᱰᱤᱜᱮ ᱟᱱᱟᱴ ᱦᱩᱭᱩᱜ ᱛᱟᱞᱮᱭᱟ ᱡᱩᱫᱤ ᱪᱟᱥᱼᱵᱟᱥ ᱵᱟᱝ ᱦᱩᱭᱩᱜᱼᱟ ᱛᱟᱦᱚᱞᱮ ᱠᱷᱟᱱ ᱫᱚ ᱪᱮᱫ ᱞᱮ ᱡᱚᱢᱟ ᱫᱤᱱ ᱫᱤᱱᱛᱮ ᱫᱟᱜ ᱠᱚᱦᱚᱸ ᱩᱱᱟᱹᱜ ᱵᱟᱭ ᱡᱟᱹᱲᱤ ᱜᱮᱭᱟ ᱫᱟᱜ ᱵᱟᱭ ᱡᱟᱹᱲᱤ ᱞᱮᱠᱷᱟᱱ ᱪᱟᱥ ᱠᱚᱫᱚ ᱵᱟᱭ ᱦᱩᱭᱩᱜᱼᱟ ᱚᱱᱟ ᱪᱟᱥ ᱵᱟᱝ ᱦᱩᱭ ᱞᱮᱱᱠᱷᱟᱱ ᱫᱩᱨᱤᱵᱽ ᱠᱚᱦᱚᱸ ᱚᱠᱟ ᱠᱷᱚᱱ ᱦᱤᱡᱩᱜᱼᱟ ᱡᱟᱦᱟᱸ ᱠᱚ ᱟᱠᱷᱨᱤᱧ ᱠᱟᱛᱮᱜ ᱟᱵᱚ ᱡᱚᱢ ᱦᱚᱸᱵᱚᱱ ᱡᱚᱢ ᱫᱟᱲᱮᱭᱟᱜᱼᱟ ᱟᱥᱩᱞ ᱦᱚᱸᱵᱚᱱ ᱟᱹᱥᱩᱞᱚᱜᱼᱟ ᱦᱮᱸ ᱤᱧᱟᱹᱜ ᱴᱚᱴᱷᱟ ᱨᱮᱫᱚ ᱴᱤᱠᱟ ᱢᱮᱱ ᱛᱮᱫᱚ ᱪᱟᱞᱟᱣᱱᱟ ᱠᱚᱵᱷᱤᱰ ᱱᱟᱭᱤᱱᱴᱤᱱ ᱠᱳᱨᱳᱱᱟ ᱵᱷᱟᱭᱨᱟᱥ ᱡᱟᱦᱟᱸ ᱫᱚ ᱚᱱᱟ ᱴᱤᱠᱟᱹ ᱜᱮᱠᱚ ᱦᱟᱛᱟᱣ ᱞᱮᱫᱟ ᱯᱷᱟᱥᱴ ᱰᱳᱥ ᱥᱮᱠᱮᱱᱰ ᱰᱳᱥ ᱛᱷᱟᱨᱰ ᱰᱳᱥ ᱯᱮ ᱫᱷᱟᱣ ᱰᱳᱥ ᱠᱚ ᱮᱢ ᱠᱟᱜ ᱠᱚᱣᱟ ᱱᱤᱛᱚᱜ ᱫᱚ ᱡᱚᱛᱚ ᱦᱚᱲᱜᱮ ᱱᱟᱯᱟᱭᱛᱮ ᱢᱮᱱᱟᱜ ᱠᱚᱣᱟ ᱴᱤᱠᱟ ᱦᱟᱛᱟᱣ ᱠᱟᱛᱮᱜ ᱫᱚ ᱚᱱᱟ ᱴᱤᱠᱟ ᱩᱱ ᱡᱚᱠᱷᱚᱱ ᱟᱹᱰᱤᱜᱮ ᱞᱟᱹᱠᱛᱤᱜ ᱠᱟᱱ ᱛᱟᱦᱮᱸᱜ ᱪᱮᱫᱟ ᱥᱮ ᱟᱹᱰᱤ ᱟᱭᱢᱟ ᱦᱚᱲ ᱜᱮᱠᱚ ᱜᱚᱡ ᱞᱮᱱᱟ ᱚᱱᱟ ᱴᱤᱠᱟ ᱦᱟᱛᱟᱣ ᱠᱟᱛᱮᱜ ᱟᱹᱰᱤ ᱟᱭᱢᱟ ᱦᱚᱲ ᱠᱚ ᱵᱮᱥ ᱨᱩᱣᱟᱹᱲ ᱠᱟᱱᱟ ᱚᱱᱟ ᱠᱷᱟ ᱛᱤᱨ ᱚᱱᱟ ᱴᱤᱠᱟ ᱫᱚ ᱞᱟ ᱠᱛᱤᱭᱟᱱ ᱛᱟᱦᱮᱸ ᱠᱟᱱ ᱛᱟᱞᱮᱭᱟ